ᱦᱮᱸ ᱦᱮᱞᱳ ᱡᱚᱦᱟᱨ ᱜᱮ ᱚᱠᱚᱭᱮᱢ ᱢᱮᱱᱮᱜᱼᱟ ᱡᱚᱦᱟᱨ ᱡᱚᱦᱟᱨ ᱦᱳᱭ ᱦᱳᱭ ᱦᱳᱭ ᱦᱳᱭ ᱚᱱᱠᱟ ᱱᱤᱭᱩᱡᱽ ᱯᱮᱯᱟᱨ ᱨᱮ ᱮᱢ ᱦᱩᱭᱩᱜᱼᱟ ᱟᱪᱪᱷᱟ ᱪᱤᱠᱟᱹᱭ ᱮᱱᱟ ᱟᱯᱮᱭᱟᱜ

ᱦᱚᱸ ᱴᱷᱤᱠ ᱦᱚᱸ ᱴᱷᱤᱠᱜᱮᱭᱟ ᱪᱷᱟᱯᱟᱭᱟᱵᱚᱱ ᱢᱟᱱᱮ ᱪᱮᱫ ᱢᱩᱫᱽᱫᱟ ᱠᱟᱱᱟ ᱟᱨ ᱞᱟᱹᱭ ᱵᱤᱱ ᱵᱟᱠᱷᱟᱱ ᱪᱟᱞᱟᱣ ᱦᱩᱭᱩᱜᱼᱟ ᱦᱳᱭ ᱴᱷᱤᱠ ᱴᱷᱤᱠᱜᱮᱭᱟ ᱦᱮᱸ ᱫᱤᱥᱟᱹ ᱠᱮᱜᱼᱟ ᱞᱤᱧ ᱟᱨ ᱚᱱᱟᱜᱮ ᱟᱹᱞᱤᱧ ᱞᱤᱧ ᱠᱟᱹᱢᱤ ᱠᱟᱱᱟ ᱚᱱᱟ ᱞᱚᱜᱚᱱ ᱫᱷᱟᱨᱟ ᱞᱚᱜᱚᱱ ᱫᱷᱟᱨᱟ ᱜᱮ ᱦᱳᱭ ᱞᱚᱜᱚᱱ ᱫᱷᱟᱨᱟ ᱜᱮᱞᱤᱧ ᱪᱟᱞᱟᱜᱼᱟ ᱮᱱᱠᱷᱟᱱ ᱱᱟᱜ ᱥᱟᱱᱟᱢ ᱠᱚᱯᱮ ᱛᱟᱦᱮᱱᱟ ᱮᱱᱠᱷᱟᱱ ᱪᱮᱦᱨᱟ ᱫᱷᱟᱨᱟ ᱨᱮᱱᱟᱜ ᱯᱷᱚᱴᱳ ᱠᱚ ᱱᱟᱜ ᱤᱧᱟᱹᱜ ᱞᱟᱹᱠᱛᱤᱜᱼᱟ ᱦᱮᱸ ᱟᱨ ᱚᱠᱟ ᱡᱟᱭᱜᱟ ᱠᱷᱚᱱ ᱠᱚ ᱤᱫᱤᱭᱮᱫᱟ ᱚᱱᱟ ᱠᱚ ᱡᱟᱭᱜᱟ ᱨᱮᱱᱟᱜ ᱯᱷᱳᱴᱳ ᱵᱚᱱ ᱨᱟᱠᱟᱵᱟ ᱛᱟᱦᱮᱸ ᱵᱮᱥ ᱵᱮᱥ ᱧᱚᱜᱟᱜ ᱱᱤᱭᱩᱡᱽ ᱯᱮᱯᱟᱨ ᱨᱮᱦᱚᱸ ᱨᱟᱠᱟᱵᱽ ᱧᱚᱜᱚᱜᱼᱟ ᱥᱮ ᱢᱟᱱᱮ ᱯᱮᱦᱞᱟ ᱤᱭᱟᱹ ᱨᱮᱭᱟᱜ ᱪᱮᱦᱨᱟ ᱫᱷᱟᱨᱟ ᱦᱮᱸ ᱟᱨ ᱟᱪᱪᱷᱟ ᱴᱷᱤᱠᱜᱮᱭᱟ ᱛᱟᱦᱚᱞᱮ ᱚᱱᱟ ᱜᱚᱵᱚᱨᱢᱮᱱ ᱚ ᱛᱟᱦᱚᱞᱮ ᱢᱟ ᱦᱮᱸ ᱡᱚᱦᱟᱨ